ᱤᱧ ᱱᱚᱝᱠᱟᱱᱟᱜ ᱢᱤᱫᱴᱟᱝ ᱚᱠᱛᱚ ᱵᱟᱨᱮᱛᱮ ᱞᱟᱹᱭ ᱮᱫᱟᱹᱧ ᱤᱧᱟᱹᱜ ᱦᱮᱡ ᱞᱮᱱ ᱛᱤᱧᱟᱹ ᱢᱤᱫ ᱦᱚᱲ ᱥᱟᱶᱛᱮ ᱠᱟᱹᱢᱤᱭᱮᱫ ᱛᱟᱦᱮᱸᱱᱟᱹᱧ ᱩᱱᱤᱭᱟᱜ ᱧᱩᱛᱩᱢ ᱯᱚᱫᱽᱫᱟᱵᱚᱛᱤ ᱩᱱᱤ ᱥᱟᱶᱛᱮ ᱢᱤᱫᱴᱟᱝ ᱤᱧᱟᱹᱜ ᱴᱮᱠᱱᱤᱠᱮᱞ ᱠᱟᱨᱚᱱ ᱛᱮ ᱢᱟᱱᱮ ᱴᱮᱠᱱᱤᱠᱮᱞ ᱠᱳᱣᱟᱞᱤᱴᱤ ᱢᱮᱱᱮᱡᱢᱮᱱᱴ ᱥᱮᱴᱤᱝ ᱜᱮ ᱛᱟᱦᱮᱸ ᱞᱮᱱ ᱛᱤᱧᱟᱹ ᱛᱳ ᱚᱱᱟ ᱠᱟᱹᱢᱤ ᱩᱱᱤ ᱥᱟᱶᱛᱮ ᱴᱮᱠᱱᱤᱠᱮᱞ ᱱᱤᱭᱮ ᱢᱤᱫᱴᱟᱝ ᱤᱥᱩ ᱦᱮᱡ ᱞᱮᱱ ᱛᱟᱞᱤᱧᱟ ᱛᱳ ᱚᱱᱟᱜᱮ ᱟᱹᱞᱤᱧᱟᱜ ᱯᱨᱚᱵᱞᱮᱢ ᱫᱚ ᱛᱳ ᱛᱚᱠᱷᱚᱱ ᱠᱷᱚᱱᱟᱜ ᱩᱱᱤ ᱥᱟᱶᱛᱮ ᱤᱧᱟᱹᱜ ᱠᱳᱱᱳ ᱵᱤᱵᱟᱹᱫ ᱵᱤᱵᱟᱹᱫ ᱢᱮᱱᱟᱜᱼᱟ ᱨᱚᱲ ᱵᱟᱞᱤᱧ ᱨᱚᱲᱟ ᱨᱚᱲ ᱠᱚ ᱵᱟᱝ ᱵᱚᱱᱫᱚ ᱞᱮᱱ ᱛᱤᱧᱟᱹ ᱡᱟᱦᱟᱸ ᱨᱮᱜᱮ ᱧᱟᱯᱟᱢ ᱦᱩᱭᱩᱜ ᱠᱟᱱ ᱛᱟᱦᱮᱸᱫ ᱚᱸᱰᱮ ᱫᱚ ᱵᱟᱞᱤᱧ ᱨᱚᱲ ᱡᱚᱝᱚᱜ ᱠᱟᱱ ᱛᱟᱦᱮᱸᱫ ᱠᱚᱭᱚᱜ ᱦᱚᱸ ᱵᱟᱞᱤᱧ ᱠᱚᱭᱚᱜ ᱡᱚᱝᱚᱜ ᱠᱟᱱ ᱛᱟᱦᱮᱸᱫ ᱠᱟᱨᱚᱱ ᱯᱨᱚᱵᱮᱞᱮᱢ ᱫᱚ ᱩᱱᱤ ᱯᱨᱚᱵᱞᱮᱢ ᱞᱮᱫᱟᱭ ᱢᱟᱱᱮ ᱴᱮᱠᱱᱤᱠᱮᱞ ᱯᱨᱚᱵᱞᱮᱢ ᱫᱚ ᱠᱚᱱᱳ ᱠᱤᱪᱷᱩ ᱠᱟᱨᱚᱱ ᱛᱮ ᱩᱱᱤ ᱤᱥᱩ ᱞᱮᱫᱟᱭ ᱵᱟᱴ ᱩᱱᱤ ᱫᱚ ᱤᱧ ᱥᱟᱶᱛᱮ ᱵᱟᱝ ᱮ ᱨᱚᱲ ᱮᱫ ᱛᱟᱦᱮᱸᱫ ᱛᱳ ᱚᱱᱟ ᱦᱚᱛᱮᱡ ᱛᱮ ᱚᱱᱟ ᱡᱤᱱᱤᱥᱴᱟ ᱟᱹᱞᱤᱧᱟᱜ ᱢᱚᱫᱽᱫᱷᱮᱨᱮ ᱟᱹᱰᱤ ᱵᱚᱲᱚ ᱢᱤᱫᱴᱟᱝ ᱵᱤᱵᱟᱹᱫ ᱮ ᱥᱩᱨᱩ ᱞᱮᱫᱟ ᱛᱳ ᱚᱱᱟ ᱯᱨᱚᱵᱞᱮᱢ ᱫᱚ ᱡᱟᱦᱟᱸ ᱨᱮᱜᱮ ᱟᱞᱮ ᱤᱧ ᱡᱟᱦᱟᱸ ᱠᱚᱨᱮ ᱜᱮ ᱠᱞᱟᱥ ᱠᱚᱞᱮᱡ ᱠᱚᱨᱮ ᱜᱮ ᱧᱟᱯᱟᱢ ᱠᱚ ᱦᱩᱭᱩᱜ ᱠᱟᱱ ᱛᱟᱦᱮᱸᱫ ᱛᱚᱠᱷᱚᱱᱳ ᱵᱟᱝ ᱚᱠᱟᱨᱮ ᱨᱟᱥᱛᱟ ᱜᱷᱟᱴ ᱠᱚᱨᱮᱜ ᱫᱮᱠᱷᱟ ᱠᱚ ᱦᱩᱭᱩᱜ ᱠᱟᱱ ᱛᱟᱦᱮᱸᱫ ᱛᱚᱠᱷᱱᱳ ᱵᱟᱞᱤᱧ ᱨᱚᱲ ᱨᱚᱲᱚᱲᱮᱫ ᱛᱟᱦᱮᱸᱫ ᱡᱟᱦᱟᱸ ᱨᱮᱜᱮᱞᱤᱧ ᱫᱟᱸᱬᱟᱱ ᱠᱚᱞᱤᱧ ᱪᱟᱞᱟᱜ ᱠᱟᱱ ᱛᱟᱦᱮᱸᱫ ᱜᱟᱛᱮ ᱠᱚ ᱥᱟᱶᱛᱮ ᱫᱟᱸᱬᱟᱱ ᱠᱚᱞᱤᱧ ᱪᱟᱞᱟᱜ ᱠᱟᱱ ᱛᱟᱦᱮᱸᱫ ᱚᱸᱰᱮᱦᱚᱸ ᱠᱳᱱᱳ ᱨᱚᱲ ᱨᱚᱯᱚᱲ ᱦᱚᱸ ᱵᱟᱝ ᱨᱚᱲ ᱨᱚᱯᱚᱲ ᱮᱫᱟᱭ ᱢᱟᱱᱮ ᱯᱨᱚᱵᱞᱮᱢ ᱢᱟᱱᱮ ᱟᱹᱰᱤ ᱵᱚᱲᱚ ᱢᱤᱫᱴᱟᱝ ᱯᱨᱚᱵᱞᱮᱢ ᱛᱤᱸᱜᱩ ᱞᱮᱱᱟ ᱩᱱᱤᱦᱚᱸ ᱵᱟᱝ ᱮ ᱨᱚᱲᱮᱫ ᱛᱟᱦᱮᱸᱫ ᱤᱧᱦᱚᱸ ᱵᱟᱝ ᱨᱚᱲ ᱮᱫ ᱛᱟᱸᱦᱮᱤᱧ ᱠᱟᱨᱚᱱ ᱯᱨᱚᱵᱞᱮᱢ ᱫᱚ ᱦᱩᱭᱩᱜ ᱠᱟᱱᱟ ᱢᱤᱫᱴᱟᱝ ᱪᱷᱳᱴᱴᱳ ᱢᱤᱫᱴᱟᱝ ᱯᱨᱚᱵᱞᱮᱢ ᱴᱷᱤᱠ ᱢᱤᱫᱴᱟᱝ ᱢᱮᱱᱮᱡᱢᱮᱱᱴ ᱨᱮᱱᱟᱜ ᱯᱨᱚᱵᱞᱮᱢ ᱛᱟᱦᱮᱸ ᱞᱮᱱᱟ ᱛᱳ ᱚᱱᱟ ᱦᱚᱛᱮᱡ ᱛᱮ ᱩᱱᱤ ᱵᱟ ᱟᱨ ᱱᱚᱶᱟ ᱟᱥᱛᱮ ᱟᱥᱛᱮ ᱫᱷᱤᱨᱮ ᱫᱷᱤᱨᱮ ᱯᱩᱨᱟᱹ ᱯᱩᱨᱤ ᱜᱮ ᱟᱹᱞᱤᱧᱟᱜ ᱚᱱ ᱚᱱᱛᱚᱨ ᱨᱮ ᱯᱩᱨᱟᱹ ᱯᱩᱨᱤ ᱩᱱᱤ ᱦᱚᱛᱮᱜ ᱩᱱᱤᱭᱟᱜ ᱢᱟᱱᱮ ᱩᱱᱤ ᱢᱤᱫᱴᱟᱝ ᱪᱷᱳᱴᱳ ᱵᱷᱩᱞ ᱛᱮ ᱩᱱᱤ ᱤᱧ ᱥᱟᱶᱛᱮ ᱱᱚᱝᱠᱟ ᱨᱚᱲ ᱢᱤᱫᱴᱟᱝ ᱯᱨᱚᱵᱞᱮᱢ ᱵᱟ ᱠᱟᱹᱢᱤ ᱨᱮᱫᱚ ᱤᱧ ᱜᱮ ᱞᱟᱹᱠᱛᱤ ᱠᱟᱹᱱᱟᱹᱧ ᱤᱧᱜᱮ ᱫᱚᱨᱠᱟᱨ ᱦᱩᱭᱩᱜᱼᱟ ᱠᱤᱱᱛᱩ ᱚᱱᱟ ᱠᱟᱹᱢᱤ ᱤᱧ ᱩᱱᱤ ᱪᱷᱟᱲᱟ ᱫᱚ ᱚᱱᱟ ᱠᱟᱢᱤ ᱫᱚ ᱵᱟᱝ ᱠᱚᱨᱟᱣ ᱫᱟᱲᱮᱜᱼᱟ ᱛᱳ ᱢᱤᱫᱫᱤᱱ ᱢᱤᱫᱴᱟᱝ ᱮᱢᱚᱱ ᱚᱠᱛᱚ ᱦᱮᱡ ᱱᱟ ᱡᱮ ᱥᱮᱭ ᱥᱚᱢᱚᱭ ᱫᱚ ᱡᱮ ᱩᱱᱤ ᱤᱧ ᱴᱷᱮᱱ ᱤᱠᱟᱹ ᱠᱚᱭ ᱠᱮᱫᱟᱭ ᱡᱮ ᱵᱟᱝ ᱚᱱᱟ ᱫᱚ ᱤᱧᱟᱹᱜ ᱟᱡ ᱵᱩᱡ ᱠᱮᱫᱟᱭ ᱟᱡ ᱵᱤᱵᱮᱪᱚᱱᱟ ᱠᱟᱛᱮᱫ ᱧᱮᱞ ᱠᱮᱫᱟᱭ ᱡᱮ ᱵᱷᱩᱞ ᱫᱚ ᱩᱱᱤᱭᱟᱜ ᱜᱮ ᱛᱟᱦᱮᱸ ᱞᱮᱱᱟ ᱟᱨ ᱩᱱᱤ ᱵᱷᱩᱞ ᱦᱚᱛᱮᱡ ᱛᱮ ᱟᱡ ᱩᱱᱤ ᱱᱚᱶᱟ ᱱᱚᱶᱟ ᱠᱚ ᱠᱚᱨᱟᱣ ᱮᱫᱟᱭ ᱛᱳ ᱫᱮᱱ ᱛᱟᱨ ᱡᱚᱱᱱᱚ ᱜᱮ ᱤᱧ ᱟᱥᱛᱮ ᱟᱥᱛᱮ ᱩᱱᱤ ᱵᱩᱡ ᱠᱮᱫᱟᱭ ᱡᱮ ᱵᱟᱝ ᱤᱧᱟᱹᱜ ᱱᱚᱶᱟ ᱴᱮᱠᱱᱤᱠᱮᱞ ᱤᱧᱟᱹᱜ ᱯᱨᱚᱵᱞᱮᱢ ᱛᱟᱦᱮᱸ ᱞᱮᱱ ᱛᱤᱧᱟ ᱤᱧᱟᱹᱜ ᱵᱷᱩᱞ ᱛᱟᱦᱮᱸ ᱞᱮᱱᱟ ᱟᱥᱛᱮ ᱟᱥᱛᱮ ᱥᱚᱢᱟᱫᱷᱟᱱ ᱠᱟᱛᱮᱫ ᱟᱹᱞᱤᱧ ᱵᱟᱨᱦᱚᱲ ᱜᱮᱞᱤᱧ ᱨᱚᱲ ᱠᱮᱫᱟ ᱤᱧ ᱛᱟᱨᱯᱚᱨᱮ ᱟᱵᱟᱨ ᱯᱨᱚᱛᱷᱚᱢ ᱠᱷᱚᱱᱟᱜ ᱤᱧ ᱵᱩᱡᱷᱟᱹᱣ ᱠᱮᱫᱮᱭᱟ ᱡᱮ ᱱᱚᱶᱟ ᱦᱚᱛᱮᱡ ᱛᱮ ᱱᱚᱶᱟ ᱢᱤᱫᱴᱟᱝ ᱴᱮᱠᱱᱤᱠᱮᱞ ᱢᱮᱱᱮᱡᱢᱮᱱᱴ ᱨᱮᱱᱟᱜ ᱯᱨᱚᱵᱞᱮᱢ ᱛᱮ ᱟᱢ ᱤᱧ ᱥᱟᱞᱟᱜ ᱱᱤᱱ ᱫᱤᱱ ᱵᱟᱢ ᱨᱚᱯᱚᱲ ᱠᱟᱱ ᱛᱟᱦᱮᱸᱫ ᱵᱟᱹᱞᱤᱧ ᱜᱟᱞᱢᱟᱨᱟᱜ ᱠᱟᱱ ᱛᱟᱦᱮᱸᱫ ᱱᱚᱣᱟᱜᱮ ᱟᱹᱞᱤᱧᱟᱜ ᱯᱨᱚᱵᱞᱮᱢ ᱛᱟᱦᱮᱸ ᱞᱮᱱᱟ ᱟᱨ ᱟᱥᱛᱮ ᱟᱥᱛᱮ ᱟᱥᱛᱮ ᱫᱷᱤᱨᱮ ᱫᱷᱤᱨᱮ ᱞᱤᱧ ᱥᱚᱞᱵᱷ ᱠᱮᱫᱟ